ᱯᱷᱳᱴᱳ ᱛᱩᱞᱟᱹᱣ ᱞᱟᱹᱜᱤᱫ ᱫᱚ ᱯᱷᱳᱱ ᱨᱮᱱᱟᱜ ᱠᱮᱢᱮᱨᱟᱦᱚᱸ ᱢᱚᱴᱟᱢᱩᱴᱤ ᱢᱚᱡᱽ ᱜᱮᱭᱟ ᱟᱨ ᱠᱮᱢᱮᱨᱟ ᱠᱚᱨᱮᱱᱟᱜ ᱠᱮᱢᱮᱨᱟᱦᱚᱸ ᱢᱚᱡᱽ ᱜᱮᱭᱟ ᱠᱮᱢᱮᱨᱟᱠᱚ ᱢᱚᱫᱽᱫᱷᱮ ᱨᱮᱫᱚ ᱮᱥ ᱮᱞ ᱟᱨ ᱰᱤ ᱮᱥ ᱮᱞ ᱟᱨ ᱱᱤᱭᱟᱹ ᱠᱚᱨᱮᱱᱟᱜ ᱠᱮᱢᱮᱨᱟ ᱫᱚ ᱟᱹᱰᱤ ᱢᱚᱸᱡᱽ ᱪᱷᱚᱵᱤᱭ ᱛᱩᱞᱟᱹᱣᱟ ᱟᱨ ᱯᱷᱳᱱ ᱨᱮᱱᱟᱜ ᱠᱮᱢᱮᱨᱟᱫᱚ ᱱᱮᱛᱟᱨ ᱟᱭᱢᱟ ᱞᱮᱠᱟᱱᱟᱜ ᱯᱷᱳᱱ ᱠᱚ ᱩᱰᱩᱠᱟᱠᱟᱫᱟ ᱚᱠᱟᱠᱚ ᱯᱷᱳᱱᱨᱮ ᱟᱹᱰᱤ ᱢᱚᱸᱡᱽᱼᱢᱚᱡᱽ ᱠᱮᱢᱮᱨᱟᱠᱚ ᱮᱢᱮᱫᱟ ᱚᱱᱟ ᱠᱷᱟᱡᱫᱚ ᱟᱹᱰᱤ ᱢᱚᱡᱽᱼᱢᱚᱡᱽ ᱪᱷᱚᱵᱤᱦᱚᱸ ᱛᱩᱞᱟᱹᱣ ᱫᱟᱲᱮᱭᱟᱜ ᱠᱟᱱᱟ ᱪᱷᱚᱵᱤ ᱨᱮᱱᱟᱜ ᱚᱠᱟᱴᱟᱜ ᱠᱳᱭᱟᱞᱤᱴᱤ ᱚᱱᱟᱦᱚᱸ ᱟᱹᱰᱤ ᱢᱚᱸᱡᱽᱜᱮ ᱦᱤᱡᱩᱜ ᱠᱟᱱᱟ ᱡᱮᱢᱚᱱ ᱮᱯᱮᱞ ᱠᱚᱨᱮᱱᱟᱜ ᱠᱮᱢᱮᱨᱟ ᱮᱯᱮᱞ ᱯᱷᱳᱱ ᱠᱚᱨᱮᱱᱟᱜ ᱠᱮᱢᱮᱨᱟ ᱥᱮ ᱥᱟᱢᱥᱩᱝ ᱯᱷᱳᱱ ᱠᱚᱨᱮᱱᱟᱜ ᱠᱮᱢᱮᱨᱟ ᱱᱤᱭᱟᱹ ᱠᱚᱨᱮᱱᱟᱜ ᱠᱮᱢᱮᱨᱟᱫᱚ ᱟᱹᱰᱤ ᱢᱚᱡᱽ ᱜᱮᱭᱟ ᱦᱟᱱᱛᱮ ᱰᱤ ᱮᱥ ᱮᱞ ᱟᱨ ᱠᱚᱨᱮᱱᱟᱜ ᱠᱮᱢᱮᱨᱟᱦᱚᱸ ᱟᱹᱰᱤ ᱢᱚᱡᱽ ᱜᱮᱭᱟ ᱚᱠᱟᱴᱟᱜᱫᱚ ᱡᱩᱢ ᱠᱟᱛᱮᱫ ᱟᱹᱰᱤ ᱡᱷᱟᱹᱞ ᱨᱮᱱᱟᱜ ᱪᱷᱚᱵᱤᱠᱚᱢ ᱛᱩᱞᱟᱹᱣ ᱫᱟᱲᱮᱭᱟᱜᱼᱟ ᱟᱨ ᱚᱱᱟ ᱪᱷᱚᱵᱤᱠᱚ ᱟᱢ ᱢᱚᱡᱽᱛᱮ ᱟᱢ ᱯᱨᱤᱱᱴ ᱟᱣᱩᱴ ᱠᱟᱛᱮᱫ ᱫᱚᱦᱚ ᱫᱟᱲᱮᱭᱟᱜᱼᱟ ᱚᱱᱟᱠᱚ ᱪᱷᱚᱵᱤ ᱫᱚ ᱟᱹᱰᱤ ᱢᱚᱡᱽᱜᱮ ᱧᱮᱞᱚᱜᱼᱟ ᱟᱨ ᱟᱹᱰᱤ ᱢᱚᱡᱽᱛᱮ ᱪᱷᱚᱵᱤᱦᱚᱸ ᱟᱹᱰᱤ ᱡᱷᱟᱹᱞ ᱨᱮᱱᱟᱜ ᱪᱷᱚᱵᱤᱦᱚᱸ ᱟᱹᱰᱤ ᱢᱚᱡᱽᱛᱮᱢ ᱛᱩᱞᱟᱹᱣ ᱫᱟᱲᱮᱭᱟᱜᱼᱟ ᱟᱫᱚ ᱱᱚᱝᱠᱟᱱ ᱪᱷᱚᱵᱤ ᱛᱩᱞᱟᱹᱣ ᱠᱟᱛᱮᱫ ᱟᱹᱰᱤ ᱢᱚᱡᱽᱼᱢᱚᱡᱽ ᱟᱢᱟᱜ ᱚᱲᱟᱜ ᱠᱚᱨᱮ ᱥᱟᱡᱟᱣ ᱠᱟᱛᱮᱫ ᱢᱚᱡᱽᱛᱮᱢ ᱫᱚᱦᱚ ᱫᱟᱲᱮᱭᱟᱜᱼᱟ ᱚᱱᱠᱟᱱ ᱪᱷᱚᱵᱤᱫᱚ ᱟᱹᱰᱤ ᱢᱚᱡᱽᱜᱮ ᱧᱮᱞᱚᱜᱼᱟ ᱚᱠᱟᱠᱷᱚᱱ ᱚᱱᱠᱟ ᱢᱚᱡᱽ ᱠᱮᱢᱮᱨᱟᱛᱮ ᱛᱩᱞᱟᱹᱜᱼᱟ ᱟᱨ ᱢᱚᱡᱽ ᱠᱮᱢᱮᱨᱟᱛᱮ ᱵᱟᱝ ᱛᱩᱞᱟᱹᱣ ᱞᱮᱠᱷᱟᱡ ᱚᱱᱠᱟᱱᱟᱜ ᱪᱷᱚᱵᱤᱫᱚ ᱟᱹᱰᱤ ᱢᱚᱸᱡᱽᱫᱚ ᱵᱟᱝ ᱧᱮᱞᱚᱜᱼᱟ ᱟᱨ ᱱᱤᱭᱟᱹ ᱥᱟᱢᱥᱩᱝ ᱥᱮ ᱱᱤᱭᱟᱹ ᱮᱯᱮᱞ ᱯᱷᱳᱱ ᱠᱚᱨᱮᱱᱟᱜ ᱠᱮᱢᱮᱨᱟᱫᱚ ᱡᱟᱦᱟᱸ ᱠᱚᱨᱮᱜᱮ ᱯᱚᱠᱮᱴᱨᱮ ᱵᱷᱚᱨᱟᱣ ᱠᱟᱛᱮᱫᱮᱢ ᱟᱥᱮᱱ ᱫᱟᱲᱮᱭᱟᱜᱼᱟ ᱥᱟᱫᱷᱟᱨᱚᱱᱛᱚ ᱱᱤᱭᱟᱹᱠᱚ ᱯᱷᱳᱱ ᱵᱮᱵᱚᱦᱟᱨᱦᱚᱸ ᱥᱩᱵᱤᱫᱷᱟ ᱜᱮᱭᱟ ᱱᱤᱭᱟᱹᱠᱚ ᱯᱷᱳᱱ ᱨᱮᱱᱟᱜ ᱠᱮᱢᱮᱨᱟ ᱵᱮᱵᱚᱦᱟᱨᱦᱚᱸ ᱥᱩᱵᱤᱫᱷᱟ ᱜᱮᱭᱟ ᱱᱤᱭᱟᱹ ᱠᱚᱫᱚ ᱚᱱᱠᱟ ᱡᱟᱦᱟᱸᱨᱮᱜᱮ ᱤᱫᱤᱠᱟᱛᱮᱫ ᱵᱮᱵᱚᱦᱟᱨ ᱫᱟᱲᱮᱭᱟᱜᱼᱟᱢ ᱢᱚᱡᱽᱛᱮ